ᱦᱚᱸ ᱤᱧ ᱦᱚᱸ ᱚᱞᱚᱜ ᱯᱟᱲᱦᱟᱣ ᱥᱟᱶ ᱥᱟᱶᱛᱮ ᱯᱮᱱᱴᱤᱝ ᱠᱚᱦᱚᱸᱧ ᱠᱟᱹᱢᱤ ᱟᱠᱟᱫ ᱜᱮᱭᱟ ᱟᱫᱚ ᱩᱱᱟᱹᱜ ᱫᱚ ᱵᱟᱹᱧ ᱠᱟᱹᱢᱤ ᱟᱠᱟᱜᱼᱟ ᱡᱮ ᱮᱴᱟᱜ ᱦᱚᱲ ᱜᱤᱯᱷᱴᱤᱧ ᱮᱢ ᱫᱟᱲᱮᱭᱟ ᱢᱟᱱᱮ ᱚᱱᱠᱟ ᱫᱚ ᱚᱲᱟᱜ ᱠᱚᱨᱮ ᱵᱟᱦᱟ ᱠᱚ ᱦᱚᱲ ᱠᱚ ᱫᱷᱤᱨᱤ ᱠᱚ ᱫᱟᱨᱮ ᱠᱚ ᱪᱤᱛᱟᱹᱨ ᱠᱚᱫᱚᱧ ᱵᱮᱱᱟᱣ ᱵᱟᱲᱟ ᱟᱠᱟᱫ ᱜᱮᱭᱟ ᱟᱫᱚ ᱚᱱᱟ ᱨᱮᱫᱚ ᱱᱤᱭᱟᱹ ᱠᱟᱱᱟ ᱡᱮ ᱢᱟᱱᱮ ᱚᱲᱟᱜ ᱨᱮᱫᱚ ᱡᱟᱹᱥᱛᱤ ᱠᱷᱚᱱ ᱡᱟᱹᱥᱛᱤ ᱵᱟᱦᱟ ᱫᱟᱨᱮ ᱠᱚ ᱵᱟᱦᱟ ᱰᱟᱹᱨ ᱠᱚ ᱫᱷᱤᱨᱤ ᱫᱟᱨᱮ ᱠᱚᱧ ᱵᱮᱱᱟᱣᱟ ᱟᱨ ᱜᱤᱯᱷᱴᱮᱱ ᱞᱮᱠᱟᱱ ᱠᱟᱛᱷᱟ ᱚᱱᱟ ᱫᱚ ᱢᱟᱱᱮ ᱚᱞᱚᱜ ᱯᱟᱲᱦᱟᱣ ᱞᱮᱠᱟᱱ ᱪᱤᱛᱟᱹᱨ ᱠᱚ ᱵᱮᱱᱟᱣ ᱢᱟᱱᱮ ᱟᱵᱚᱣᱟᱜ ᱥᱟᱶᱛᱟ ᱛᱟᱞᱟ ᱨᱮᱭᱟᱜ ᱠᱟᱹᱢᱤ ᱦᱚᱨᱟ ᱚᱞᱚᱜ ᱯᱟᱲᱦᱟᱣ ᱞᱟᱦᱟᱱᱛᱤ ᱞᱮᱠᱟᱱ ᱪᱤᱛᱟᱹᱨ ᱠᱚ ᱦᱚᱸ ᱵᱮᱱᱟᱣ ᱫᱚᱨᱠᱟᱨᱚᱜᱼᱟ ᱩᱱᱟᱹᱜ ᱫᱷᱟᱹᱵᱤᱡ ᱫᱚ ᱤᱧ ᱫᱚ ᱵᱟᱹᱧ ᱠᱚᱨᱟᱣ ᱟᱠᱟᱜᱼᱟ ᱟᱫᱚ ᱚᱱᱟ ᱫᱚ ᱩᱱᱟᱹᱜ ᱫᱷᱟᱹᱵᱤᱡ ᱫᱚ ᱱᱟᱦᱟᱸᱜ ᱵᱟᱹᱧ ᱞᱟᱦᱟᱱᱛᱤ ᱟᱠᱟᱱᱟ ᱤᱧ ᱫᱚ ᱚᱲᱟᱜ ᱠᱚᱨᱮ ᱜᱮ ᱯᱮᱱᱴᱤᱝ ᱵᱟᱲᱟ ᱟᱠᱟᱜᱼᱟ ᱤᱱᱟᱹ ᱠᱚᱨᱮ ᱜᱮᱧ ᱚᱞ ᱵᱟᱲᱟ ᱟᱠᱟᱜᱼᱟ ᱟᱨ ᱤᱱᱟᱹ ᱜᱮ ᱤᱧ ᱫᱚᱧ ᱠᱟᱹᱢᱤ ᱵᱟᱲᱟ ᱠᱟᱫᱛᱮ ᱱᱮ ᱱᱟᱯᱟᱭ ᱜᱮᱭᱟ ᱟᱫᱚ ᱱᱚᱣᱟ ᱠᱚᱫᱚ ᱚᱱᱮ ᱯᱮᱱᱴᱤᱝ ᱠᱚᱫᱚ ᱟᱨᱚ ᱱᱚᱣᱟ ᱡᱤᱭᱚᱱ ᱨᱮ ᱪᱮᱫ ᱫᱚᱨᱠᱟᱨᱚᱜ ᱠᱟᱱ ᱜᱮᱭᱟ ᱪᱮᱫ ᱠᱟᱛᱮ ᱛᱚᱵᱮ ᱮᱱᱟᱝ ᱚᱱᱟ ᱯᱮᱱᱴᱤᱝ ᱫᱚᱣᱟᱨᱟ ᱦᱚᱸ ᱡᱟᱦᱟᱱᱟᱜ ᱚᱱᱠᱟᱱᱟᱜ ᱮᱢ ᱫᱚᱨᱥᱟᱣ ᱫᱟᱲᱮᱭᱟᱜᱼᱟ ᱡᱮ ᱱᱟᱯᱟᱭᱛᱮ ᱧᱮᱞᱚᱜᱚᱜ ᱢᱟ